ᱤᱥᱤᱱ ᱚᱲᱟᱜ ᱟᱨ ᱴᱚᱭᱞᱮᱴ ᱨᱮ ᱜᱩᱰᱩ ᱛᱤᱞᱟᱹ ᱛᱤᱡᱩ ᱩᱱᱠᱩᱣᱟᱜ ᱵᱚᱛᱚᱨ ᱮᱲᱟᱣ ᱞᱟᱹᱜᱤᱫ ᱫᱚ ᱜᱩᱰᱩ ᱯᱟᱹᱥᱤ ᱨᱮᱭᱟᱜ ᱵᱤᱵᱷᱤᱱᱱᱚ ᱨᱚᱠᱚᱢ ᱡᱤᱱᱤᱥ ᱵᱟᱡᱟᱨ ᱨᱮ ᱧᱟᱢᱚᱜᱼᱟ ᱜᱩᱰᱩ ᱥᱤᱴᱟᱹᱯ ᱜᱩᱰᱩ ᱥᱤᱴᱟᱹᱯ ᱛᱮ ᱜᱩᱰᱩ ᱠᱚ ᱥᱤᱴᱟᱹᱵᱚᱜᱼᱟ ᱟᱨ ᱜᱩᱰᱩ ᱞᱟᱹᱜᱤᱫ ᱠᱷᱟᱧᱪᱟ ᱢᱮᱱᱟᱜᱼᱟ ᱡᱟᱦᱟᱸᱨᱮ ᱜᱩᱰᱩᱣᱟᱜ ᱡᱚᱢ ᱛᱟᱦᱮᱱᱟ ᱠᱷᱟᱧᱪᱟ ᱵᱷᱤᱛᱨᱤ ᱨᱮ ᱠᱷᱟᱧᱪᱟ ᱵᱷᱤᱛᱨᱤ ᱨᱮᱭᱟᱜ ᱡᱚᱢ ᱥᱮᱸᱫᱽᱨᱟ ᱞᱟᱹᱜᱤᱫ ᱵᱚᱞᱚᱜ ᱟᱠᱚ ᱟᱨ ᱠᱷᱟᱧᱪᱟ ᱠᱷᱚᱱ ᱵᱟᱠᱚ ᱩᱰᱩᱝ ᱫᱟᱲᱮᱭᱟᱜᱼᱟ ᱚᱱᱠᱟ ᱛᱮᱦᱚᱸ ᱜᱩᱰᱩ ᱠᱚ ᱠᱷᱟᱧᱪᱟ ᱨᱮᱠᱚ ᱟᱴᱠᱟᱜᱼᱟ ᱚᱱᱟ ᱛᱟᱭᱚᱢ ᱜᱩᱰᱩ ᱞᱟᱴᱷᱟ ᱨᱮᱭᱟᱜ ᱢᱤᱫ ᱨᱚᱠᱚᱢ ᱰᱟᱭᱨᱤ ᱧᱟᱢᱚᱜᱼᱟ ᱚᱱᱟ ᱨᱮᱠᱚ ᱞᱟᱴᱷᱟᱜᱼᱟ ᱚᱱᱟ ᱞᱟᱴᱷᱟ ᱠᱟᱛᱮᱫ ᱜᱚᱡ ᱦᱚᱸ ᱜᱚᱡᱚᱜ ᱜᱮᱭᱟ ᱠᱚ ᱚᱱᱠᱟ ᱠᱟᱛᱮᱫ ᱜᱩᱰᱩ ᱠᱚ ᱠᱚᱱᱴᱨᱳᱞ ᱟᱹᱜᱩ ᱡᱩᱛᱩᱜᱼᱟ ᱚᱱᱟ ᱥᱟᱶᱛᱮ ᱛᱤᱞᱟᱹ ᱛᱤᱡᱩ ᱪᱟᱵᱟᱭ ᱞᱟᱹᱜᱤᱫ ᱵᱟᱡᱟᱨ ᱠᱷᱚᱱ ᱜᱮᱢᱟᱠᱥᱤᱱ ᱥᱮ ᱚᱲᱟᱜ ᱨᱮ ᱠᱮᱨᱳᱥᱤᱱ ᱛᱮᱞ ᱥᱮ ᱠᱮᱨᱳᱥᱤᱱ ᱥᱩᱱᱩᱢ ᱛᱷᱚᱲᱟ ᱜᱟᱱ ᱮᱢ ᱠᱟᱛᱮᱜ ᱦᱚᱸ ᱱᱩᱠᱩ ᱛᱤᱞᱟᱹ ᱛᱤᱡᱩ ᱨᱮᱭᱟᱜ ᱩᱛᱯᱟᱛ ᱠᱚᱢ ᱡᱩᱛᱩᱜᱼᱟ ᱤᱱᱟᱹ ᱛᱟᱭᱚᱢ ᱵᱤᱵᱷᱤᱱᱱᱚ ᱨᱚᱠᱚᱢ ᱥᱯᱨᱮᱹ ᱧᱟᱢᱚᱜᱼᱟ ᱵᱟᱠᱷᱟᱱ ᱛᱤᱡᱩ ᱜᱚᱡ ᱞᱟᱹᱜᱤᱫ ᱚᱱᱟ ᱠᱚ ᱠᱤᱨᱤᱧ ᱠᱟᱛᱮᱜ ᱥᱯᱨᱮᱹ ᱮᱢ ᱠᱟᱛᱮᱜ ᱦᱚᱸ ᱩᱱᱠᱩ ᱛᱤᱡᱩ ᱠᱚ ᱠᱚᱱᱴᱨᱳᱞ ᱨᱮ ᱟᱹᱜᱩ ᱜᱟᱱᱚᱜᱼᱟ ᱟᱫᱚ ᱱᱚᱣᱟ ᱠᱟᱛᱮᱜ ᱱᱚᱣᱟ ᱵᱮᱵᱚᱥᱛᱷᱟ ᱟᱹᱜᱩ ᱠᱟᱛᱮᱜ ᱱᱚᱣᱟ ᱵᱚᱛᱚᱨ ᱮᱲᱟᱣ ᱡᱩᱛᱩᱜᱼᱟ